ᱦᱮᱞᱳ ᱟᱵᱮᱱ ᱫᱚ ᱳᱞᱟ ᱨᱮᱱ ᱢᱮᱱᱮᱡᱟᱨ ᱵᱮᱱ ᱞᱟᱹᱭᱫᱟ ᱦᱮᱸ ᱟᱹᱞᱤᱧᱟᱜ ᱢᱤᱫᱴᱮᱱ ᱥᱚᱢᱚᱥᱥᱟ ᱦᱩᱭ ᱟᱠᱟᱱᱟ ᱱᱚᱣᱟ ᱠᱮᱵᱽ ᱢᱤᱫᱴᱮᱡ ᱡᱟᱦᱟᱸ ᱴᱟᱜ ᱵᱩᱠ ᱦᱩᱭ ᱞᱮᱱ ᱛᱮᱹᱦᱮᱹᱧ ᱥᱮᱛᱟᱜ ᱫᱚᱥ ᱵᱟᱡᱟᱜ ᱚᱱᱟ ᱠᱮᱵᱽ ᱨᱮᱭᱟᱜ ᱰᱨᱟᱭᱤᱵᱷ ᱴᱨᱤᱯ ᱵᱟᱹᱛᱤᱞ ᱞᱟᱹᱜᱤᱫ ᱞᱤᱧ ᱠᱟᱨᱚᱱ ᱟᱹᱰᱤ ᱟᱭᱢᱟ ᱥᱚᱢᱚᱭ ᱵᱤᱞᱚᱢ ᱱᱟ ᱟᱨ ᱥᱚᱴᱷᱤᱠ ᱴᱟᱭᱤᱢ ᱨᱮ ᱵᱟᱝ ᱜᱟᱹᱰᱤ ᱵᱟᱝ ᱦᱮᱡ ᱞᱮᱱ ᱛᱮ ᱚᱱᱟ ᱡᱟᱨᱱᱤ ᱟᱨ ᱪᱟᱞᱟᱣ ᱵᱟᱝ ᱦᱩᱭᱩᱜᱼᱟ ᱚᱱᱟ ᱞᱟᱹᱜᱤᱫ ᱠᱮᱵᱽ ᱵᱟᱹᱛᱤᱞ ᱦᱩᱭᱩᱜ ᱠᱟᱱᱟ ᱚᱱᱟ ᱥᱟᱶᱛᱮ ᱡᱟᱦᱟᱸ ᱠᱟᱹᱣᱰᱤ ᱜᱮᱫ ᱦᱩᱭ ᱟᱠᱟᱱᱟ ᱚᱱᱟ ᱦᱚᱸ ᱨᱤᱯᱷᱟᱰ ᱨᱮᱭᱟᱜ ᱵᱮᱵᱚᱥᱛᱷᱟ ᱯᱮ ᱟᱨ